ᱠᱷᱟᱹᱨᱟᱹᱭ ᱵᱮᱱᱟᱣ ᱫᱚ ᱴᱷᱤᱠ ᱚᱠᱛᱚ ᱨᱮᱜᱮ ᱵᱮᱱᱟᱣ ᱦᱩᱭᱩᱜ ᱟ ᱡᱮᱞᱮᱠᱟ ᱪᱟᱥ ᱵᱟᱥ ᱡᱮᱢᱚᱱ ᱦᱩᱲᱩ ᱵᱤᱞᱤ ᱚᱠᱛᱚ ᱞᱟᱦᱟᱨᱮᱜᱮ ᱵᱮᱱᱟᱣ ᱦᱩᱭᱩᱜ ᱟ ᱚᱸᱰᱮ ᱠᱷᱟᱹᱨᱟᱹᱭ ᱵᱮᱱᱟᱣ ᱫᱚ ᱟᱵᱚ ᱦᱚᱲ ᱦᱚᱯᱚᱱ ᱴᱷᱮᱡ ᱫᱚ ᱟᱹᱰᱤ ᱥᱚᱡᱦᱮ ᱠᱟᱹᱢᱤ ᱠᱟᱱᱟ ᱪᱮᱫᱟᱜ ᱥᱮ ᱡᱟᱦᱟᱸ ᱡᱟᱭᱜᱟ ᱨᱮᱢ ᱠᱷᱟᱹᱨᱟᱹᱭᱟ ᱚᱸᱰᱮ ᱥᱟᱯᱷᱟ ᱠᱟᱛᱮᱜ ᱚᱸᱰᱮ ᱥᱚᱢᱟᱱ ᱠᱟᱛᱮᱜ ᱦᱟᱥᱟ ᱞᱚᱥᱚᱫ ᱠᱟᱛᱮᱜ ᱦᱟᱥᱟᱢ ᱨᱚᱦᱚᱲ ᱩᱪᱩᱭᱟ ᱡᱮᱞᱮᱠᱟ ᱵᱷᱤᱫᱵᱚᱱ ᱯᱚᱛᱟᱣᱟ ᱚᱱᱠᱟᱜᱮ ᱚᱱᱟ ᱨᱚᱦᱚᱲ ᱠᱟᱛᱮᱜᱵᱩᱱ ᱯᱚᱛᱟᱣᱟ ᱟᱨ ᱟᱵᱩᱣᱟᱜ ᱠᱷᱟᱹᱨᱟᱹᱭ ᱨᱮᱰᱤᱭᱮᱱᱟ ᱡᱟᱦᱟᱸ ᱫᱚ ᱢᱮᱱᱜᱟᱱᱚᱜ ᱟ ᱟᱵᱩ ᱠᱷᱟᱹᱨᱟᱹᱭ ᱵᱮᱱᱟᱣ ᱨᱮᱫᱚ ᱥᱮᱨᱚᱠᱚᱢ ᱠᱷᱚᱨᱚᱡ ᱫᱚ ᱵᱟᱹᱱᱩᱜ ᱛᱟᱵᱩᱱᱟ ᱟᱨ ᱱᱚᱣᱟ ᱟᱵᱩ ᱡᱟᱦᱟᱸ ᱠᱷᱟᱹᱨᱟᱹᱭᱵᱩᱱ ᱵᱮᱱᱟᱣ ᱚᱸᱰᱮ ᱟᱵᱩᱣᱟᱜ ᱪᱟᱥ ᱡᱟᱦᱟᱸ ᱦᱩᱭ ᱟᱠᱟᱱ ᱥᱟᱱᱟᱢ ᱚᱸᱰᱮᱵᱩᱱ ᱟᱹᱜᱩ ᱠᱟᱛᱮᱵᱩᱱ ᱫᱚᱦᱚ ᱡᱟᱣᱨᱟᱭᱟ ᱚᱱᱟᱜᱤ ᱚᱱᱟ ᱠᱷᱟᱹᱨᱟᱹᱭ ᱨᱮᱜᱤ ᱟᱵᱩᱣᱟᱜ ᱥᱟᱨᱟ ᱵᱚᱪᱷᱚᱨ ᱨᱮᱱᱟᱜ ᱡᱟᱦᱟᱸ ᱠᱟᱹᱢᱤ ᱡᱟᱦᱟᱸ ᱪᱟᱥ ᱟᱵᱟᱫ ᱚᱱᱟ ᱪᱟᱥ ᱟᱵᱟᱫ ᱠᱟᱛᱮᱜ ᱜᱤ ᱟᱵᱩᱣᱟᱜ ᱡᱤᱵᱚᱱ ᱵᱩᱱ ᱠᱷᱟᱸᱰᱟᱣᱟ ᱟᱨ ᱵᱟᱝ ᱪᱟᱥ ᱟᱵᱟᱫ ᱞᱮᱠᱷᱟᱡᱜᱤ ᱟᱵᱩ ᱡᱚᱢ ᱵᱟᱵᱩᱱ ᱧᱟᱢᱟ ᱚᱱᱟᱛᱮ ᱪᱟᱥ ᱟᱵᱟᱫ ᱫᱚ ᱮᱠᱟᱞ ᱜᱮ ᱞᱟᱹᱠᱛᱤᱜ ᱠᱟᱱᱟ ᱥᱮᱵᱩᱱ ᱠᱚᱨᱟᱣᱟ ᱨᱤᱛᱩ ᱚᱱᱩᱡᱟᱭᱤ ᱵᱤᱵᱷᱤᱱᱱᱚ ᱨᱚᱠᱚᱢ ᱪᱟᱥ ᱟᱵᱟᱫ ᱵᱩᱱ ᱠᱚᱨᱟᱣᱟ ᱡᱮᱞᱮᱠᱟ ᱫᱟᱜ ᱡᱟᱹᱯᱩᱛ ᱫᱤᱱ ᱦᱮᱡ ᱞᱮᱱᱠᱷᱟᱱᱜᱤ ᱡᱟᱦᱟᱸ ᱟᱵᱩ ᱵᱚᱨᱥᱟᱠᱟᱞᱵᱩ ᱢᱮᱱᱮᱫ ᱚᱱᱟ ᱞᱟᱦᱟᱨᱮᱜᱮ ᱪᱟᱨᱟ ᱫᱚᱵᱩᱱ ᱵᱮᱱᱟᱣ ᱨᱮᱰᱤ ᱠᱟᱜ ᱟ ᱵᱚᱨᱥᱟ ᱥᱮ ᱫᱟᱜᱫᱤᱱ ᱦᱮᱡ ᱞᱮᱱᱠᱷᱟᱱᱜᱤ ᱟᱵᱩᱵᱩ ᱨᱚᱦᱚᱭᱟ ᱦᱩᱲᱩᱵᱩᱱ ᱨᱚᱦᱚᱭᱮᱫᱟ ᱦᱩᱲᱩᱜᱤ ᱢᱮᱱ ᱟᱵᱩᱣᱟᱜ ᱡᱚᱢ ᱧᱩ ᱨᱮᱱᱟᱜ ᱪᱟᱥ ᱵᱟᱥ ᱛᱟᱵᱩᱱ ᱫᱚ ᱚᱱᱟ ᱯᱚᱨᱮ ᱟᱵᱩ ᱨᱤᱛᱩ ᱵᱮᱫᱤᱠ ᱟᱵᱟᱨ ᱥᱚᱵᱡᱤᱠᱩ ᱢᱮᱱᱟᱜ ᱛᱟᱵᱩᱱᱟ ᱵᱤᱵᱷᱤᱱᱱᱚ ᱨᱚᱠᱚᱢ ᱟᱵᱩᱣᱟᱜ ᱪᱟᱥ ᱵᱟᱥ ᱢᱮᱱᱟᱜ ᱟ